ᱤᱧᱟᱹᱜ ᱜᱤᱫᱽᱨᱟᱹ ᱩᱢᱮᱨ ᱠᱷᱚᱱ ᱜᱮ ᱤᱧᱟᱹᱜ ᱯᱟᱲᱦᱟᱣ ᱫᱚ ᱡᱚᱛᱚ ᱠᱷᱚᱱ ᱞᱟᱦᱟ ᱦᱩᱰᱤᱧ ᱢᱟᱪᱷᱟ ᱟᱥᱲᱟ ᱨᱮ ᱦᱩᱭ ᱞᱮᱱ ᱛᱟᱦᱮᱸ ᱠᱟᱱᱟ ᱟᱫᱚ ᱚᱱᱠᱟ ᱞᱮᱠᱟᱛᱮ ᱯᱟᱲᱦᱟᱣ ᱯᱟᱲᱦᱟᱣᱛᱮ ᱟᱥᱲᱟ ᱦᱩᱰᱤᱧ ᱟᱥᱲᱟ ᱠᱷᱚᱱ ᱢᱟᱨᱟᱝ ᱟᱥᱲᱟ ᱛᱮᱧ ᱪᱟᱞᱟᱣᱮᱱᱟ ᱟᱨ ᱦᱚᱸ ᱢᱟᱨᱟᱝ ᱟᱥᱲᱟ ᱠᱷᱚᱱ ᱚᱱᱠᱟᱜᱮ ᱜᱮ ᱜᱮ ᱤᱧ ᱫᱚ ᱵᱤᱨᱫᱟᱹ ᱜᱟᱲ ᱨᱮᱧ ᱪᱟᱞᱟᱣᱮᱱᱟ ᱟᱨ ᱦᱚᱸ ᱚᱱᱟ ᱵᱤᱨᱫᱟᱹ ᱜᱟᱲ ᱠᱷᱚᱱ ᱯᱟᱲᱦᱟᱣ ᱯᱟᱲᱦᱟᱣᱛᱮ ᱤᱧ ᱫᱚ ᱚᱱᱟ ᱵᱤᱨᱫᱟᱹ ᱜᱟᱲ ᱦᱚᱛᱮ ᱛᱮᱜᱮ ᱱᱟᱱᱟ ᱦᱩᱱᱟᱹᱨ ᱠᱷᱮᱹᱞ ᱵᱟᱠᱷᱨᱟᱛᱮ ᱤᱧ ᱫᱚ ᱢᱚᱦᱟ ᱵᱤᱨᱫᱟᱹ ᱜᱟᱲ ᱛᱮᱧ ᱪᱟᱞᱟᱣ ᱞᱮᱱᱟ ᱡᱟᱦᱟᱸ ᱫᱚ ᱤᱧᱟᱹᱜ ᱢᱚᱱᱮ ᱨᱮ ᱱᱤᱛᱚᱜ ᱦᱚᱸ ᱩᱭᱦᱟᱹᱨ ᱦᱤᱡᱩᱜ ᱠᱟᱱ ᱜᱮᱭᱟ ᱢᱤᱫᱴᱟᱹᱱ ᱚᱱᱠᱟᱱ ᱩᱱᱟᱹᱜ ᱩᱱᱩᱭᱟᱦᱟᱹᱨ ᱡᱟᱦᱟᱸ ᱫᱚ ᱤᱧᱟᱹᱜ ᱢᱚᱱᱮ ᱨᱮ ᱥᱚᱵᱽ ᱥᱚᱢᱚᱭ ᱜᱩᱨᱞᱟᱹᱣ ᱵᱟᱲᱟᱭ ᱠᱟᱱᱟ ᱦᱚᱭ ᱨᱮ ᱡᱟᱦᱟᱸ ᱞᱮᱠᱟ ᱜᱩᱨᱞᱟᱹᱣ ᱵᱟᱲᱟᱭᱟ ᱚᱱᱠᱟᱜᱮ ᱤᱧᱟᱹᱜ ᱢᱚᱱᱮ ᱨᱮ ᱜᱩᱨᱞᱟᱹᱣ ᱟᱹᱪᱩᱨᱚᱜ ᱠᱟᱱᱟ ᱛᱤᱨᱤᱧ ᱞᱟᱹᱭᱟ ᱛᱤᱨᱮᱫᱚ ᱵᱟᱝ ᱟ ᱚᱱᱟ ᱫᱤᱥᱟᱹ ᱜᱮ ᱵᱟᱹᱧ ᱫᱟᱲᱮᱭᱟᱜ ᱠᱟᱱᱟ ᱚᱱᱟ ᱫᱚ ᱟᱹᱰᱤ ᱵᱟᱭ ᱟᱹᱰᱤ ᱚᱱᱩᱭᱦᱟᱹᱨ ᱡᱤᱱᱤᱥ ᱟᱹᱰᱤ ᱱᱟᱯᱟᱭ ᱠᱟᱹᱢᱤ ᱛᱟᱦᱮᱸ ᱠᱟᱱᱟ ᱚᱱᱟ ᱚᱱᱟ ᱞᱟᱹᱜᱤᱫ ᱛᱮᱜᱮ ᱤᱧ ᱫᱚ ᱢᱟᱨᱟᱝ ᱵᱤᱨᱫᱟᱹᱜᱟᱲ ᱫᱚ ᱥᱮᱱ ᱦᱩᱭ ᱞᱮᱱ ᱛᱟᱦᱮᱸ ᱠᱟᱱᱟ